ᱤᱧ ᱟᱨ ᱟᱞᱮ ᱜᱷᱟᱨᱚᱸᱡᱽ ᱨᱮᱱ ᱫᱚ ᱡᱟᱹᱥᱛᱤ ᱠᱟᱭ ᱛᱮᱫᱚ ᱯᱷᱩᱴᱵᱚᱞ ᱜᱟᱹᱛᱤᱫ ᱠᱚ ᱠᱩᱥᱤᱭᱟᱜᱼᱟ ᱟᱨ ᱱᱚᱣᱟ ᱫᱚ ᱟᱵᱚ ᱤᱱᱰᱤᱭᱟ ᱨᱮᱫᱚ ᱟᱹᱰᱤ ᱵᱟᱹᱲᱤᱡ ᱯᱨᱚᱪᱚᱞᱤᱛ ᱢᱮᱱᱟᱜ ᱟᱠᱟᱫᱟ ᱪᱮᱫᱟᱜᱛᱮ ᱱᱚᱣᱟ ᱵᱚᱞ ᱜᱟᱹᱛᱤᱜᱛᱮ ᱟᱭᱢᱟ ᱨᱚᱠᱚᱢ ᱟᱢᱟᱜ ᱯᱷᱟᱭᱫᱟ ᱦᱚᱸ ᱢᱮᱱᱟᱜ ᱠᱟᱫᱟ ᱟᱢᱟᱜ ᱦᱚᱲᱢᱚ ᱦᱚᱸ ᱥᱟᱯᱷᱟ ᱛᱟᱦᱮᱱᱟ ᱢᱟᱭᱟᱢ ᱠᱚ ᱦᱚᱸ ᱥᱟᱯᱷᱟ ᱜᱮ ᱛᱟᱦᱮᱱᱟ ᱱᱚᱣᱟ ᱠᱷᱤᱞᱳᱰ ᱨᱮᱫᱚ ᱢᱮᱱᱠᱷᱟᱡ ᱯᱟᱹᱦᱤᱞ ᱫᱚ ᱠᱚ ᱢᱮᱱᱮᱜ ᱛᱟᱦᱮᱱᱟ ᱠᱷᱮᱞ ᱛᱮᱫᱚ ᱟᱢ ᱵᱟᱹᱲᱤᱡᱚᱜ ᱟᱢ ᱢᱮᱱᱠᱷᱟᱱ ᱚᱱᱠᱟ ᱫᱚ ᱵᱟᱝ ᱠᱷᱮᱞᱛᱮ ᱟᱢ ᱡᱩᱫᱤ ᱢᱮᱦᱱᱚᱛ ᱞᱟᱜᱟᱱᱛᱮ ᱢᱚᱡᱽᱛᱮᱢ ᱜᱟᱛᱮᱜᱼᱟ ᱛᱚᱵᱮ ᱟᱢ ᱵᱷᱚᱨᱯᱩᱨ ᱱᱚᱣᱟ ᱨᱮᱭᱟᱜ ᱯᱷᱟᱭᱫᱟᱢ ᱩᱴᱷᱟᱹᱣ ᱫᱟᱲᱮᱭᱟᱜᱼᱟ ᱪᱮᱫᱟᱜ ᱛᱮᱵᱚᱱ ᱧᱮᱞ ᱮᱫ ᱠᱚᱜᱮᱭᱟ ᱱᱤᱛᱚᱜ ᱟᱵᱚ ᱠᱚᱨᱮᱱ ᱠᱷᱮᱞᱟᱲᱤ ᱦᱚᱸ ᱠᱚ ᱵᱮᱱᱟᱣ ᱠᱟᱱᱟ ᱢᱤᱫ ᱵᱟᱨ ᱠᱷᱤᱞᱟᱲᱤ ᱚᱱᱠᱟ ᱦᱚᱸ ᱠᱚ ᱵᱮᱱᱟᱣ ᱠᱟᱱᱟ ᱩᱫᱟᱦᱚᱨᱚᱱ ᱞᱮᱠᱟᱛᱮᱧ ᱞᱟᱹᱭ ᱠᱮᱭᱟ ᱳᱰᱤᱥᱟ ᱨᱮᱱ ᱥᱟᱫᱷᱩ ᱢᱟᱨᱟᱱᱰᱤ ᱟᱨ ᱱᱩᱭ ᱥᱚᱢᱤᱨ ᱢᱩᱨᱢᱩ ᱦᱚᱜᱼᱚᱸᱭ ᱱᱚᱝᱠᱟ ᱜᱟᱹᱛᱤᱡ ᱡᱟᱹᱨᱩᱲᱟ ᱛᱚᱵᱮ ᱟᱹᱱᱤᱡ ᱜᱮ ᱟᱢ ᱡᱟᱭᱜᱟᱢ ᱧᱟᱢ ᱫᱟᱲᱮᱭᱟᱜᱼᱟ ᱥᱮ ᱯᱷᱩᱴᱵᱚᱞ ᱨᱮ ᱯᱚᱭᱥᱟᱢ ᱠᱟᱢᱟᱣ ᱫᱟᱲᱮᱭᱟᱜᱼᱟ ᱥᱟᱶᱛᱮ ᱵᱤᱡᱚᱭ ᱢᱟᱨᱟᱱᱰᱤ ᱦᱩᱭᱱᱟ ᱱᱩᱭ ᱦᱚᱸ ᱵᱷᱟᱹᱜᱤ ᱤᱱᱰᱤᱭᱟ ᱴᱤᱢ ᱨᱮ ᱥᱤᱞᱮᱠᱴᱮᱰ ᱦᱩᱭ ᱠᱟᱱ ᱛᱟᱭᱟ ᱠᱷᱮᱞ ᱫᱚ ᱢᱮᱱᱠᱷᱟᱡ ᱟᱵᱚ ᱰᱤᱦᱟᱹᱛ ᱠᱚᱨᱮᱜ ᱠᱷᱮᱞ ᱞᱮᱠᱷᱟᱡ ᱫᱚ ᱡᱟᱦᱟᱱᱟᱜ ᱯᱚᱨᱦᱚ ᱫᱚ ᱵᱟᱝ ᱦᱩᱭᱩᱜᱼᱟ ᱪᱮᱫᱟᱜᱛᱮ ᱰᱤᱦᱟᱹᱛ ᱨᱮ ᱠᱷᱮᱞ ᱞᱮᱠᱷᱟᱡ ᱫᱚ ᱠᱷᱟᱹᱞᱤ ᱟᱢᱟᱜ ᱞᱳᱠᱥᱟᱱ ᱜᱮ ᱦᱩᱭᱩᱜᱼᱟ ᱛᱟᱪᱷᱟᱲᱟ ᱟᱢᱟᱜ ᱡᱟᱦᱟᱱᱟᱜ ᱞᱟᱵᱽ ᱫᱚ ᱵᱟᱹᱱᱩᱜ ᱠᱟᱫᱟ ᱱᱚᱣᱟ ᱤᱭᱟᱹᱛᱮᱢ ᱢᱮᱱ ᱠᱮᱭᱟ ᱠᱷᱮᱞ ᱵᱟᱠᱷᱨᱟ ᱫᱚ ᱱᱚᱣᱟ ᱵᱷᱟᱹᱜᱮ ᱵᱷᱟᱹᱜᱮ ᱮᱠᱟᱰᱮᱢᱤ ᱥᱠᱩᱞ ᱠᱚᱨᱮ ᱠᱷᱚᱡᱜᱮ ᱦᱟᱛᱟᱣ ᱦᱩᱭᱩᱜᱼᱟ ᱱᱚᱣᱟ ᱟᱵᱚ ᱰᱤᱦᱟᱹᱛ ᱠᱚᱨᱮᱜ ᱜᱟᱛᱤᱡ ᱫᱚ ᱤᱱᱟᱹᱜ ᱯᱷᱟᱭᱫᱟ ᱵᱟᱹᱱᱩᱜ ᱠᱟᱫᱟ ᱚᱱᱟ ᱠᱷᱟᱹᱛᱤᱨᱛᱮ ᱟᱵᱚ ᱵᱷᱟᱹᱜᱤ ᱠᱳᱪ ᱴᱷᱮᱱ ᱵᱚᱱ ᱪᱟᱞᱟᱜᱼᱟ ᱟᱨ ᱚᱸᱰᱮ ᱠᱷᱚᱡ ᱱᱚᱣᱟ ᱨᱮᱭᱟᱜ ᱵᱚᱱ ᱠᱩᱨᱩᱢᱩᱴᱩᱭᱟ ᱟᱨ ᱵᱚᱱ ᱠᱷᱮᱞ ᱞᱟᱹᱜᱤᱫ ᱞᱟᱦᱟ ᱥᱮᱫ ᱵᱚᱱ ᱟᱵᱚᱣᱟᱜ ᱵᱟᱲᱦᱟᱣ ᱦᱚᱸ ᱵᱚᱱ ᱮᱢᱟᱣᱟᱜ ᱢᱟ